ᱦᱮᱞᱳ ᱟᱪᱪᱷᱟ ᱤᱧ ᱫᱚ ᱢᱤᱫᱴᱮᱱ ᱠᱟᱥᱴᱚᱢᱟᱨᱤᱧ ᱞᱟᱹᱭ ᱮᱫᱟ ᱚᱻ ᱟᱪᱪᱷᱟ ᱥᱮ ᱟᱢ ᱫᱚ ᱪᱮᱫ ᱨᱟᱱ ᱫᱚᱠᱟᱱ ᱨᱮᱱ ᱢᱟᱞᱤᱠ ᱠᱟᱱᱟᱢ ᱚ ᱟᱪᱪᱷᱟ ᱛᱟᱦᱚᱞᱮ ᱪᱮᱫ ᱞᱮᱠᱟ ᱪᱮᱫᱞᱮᱠᱟᱱᱟᱜ ᱨᱟᱱ ᱠᱚ ᱢᱮᱱᱟᱜᱼᱟ ᱚ ᱟᱪᱪᱷᱟ ᱚᱻ ᱨᱟᱱ ᱠᱚᱫᱚ ᱪᱮᱫᱞᱮᱠᱟ ᱫᱟᱢ ᱢᱟᱱᱮ ᱚ ᱟᱪᱪᱷᱟ ᱨᱟᱱ ᱠᱚᱫᱚ ᱥᱚᱵ ᱨᱚᱠᱚᱢᱟᱜ ᱜᱮ ᱢᱤᱫ ᱦᱚᱲᱮ ᱨᱩᱣᱟᱹᱜ ᱠᱟᱱ ᱛᱟᱞᱮᱭᱟ ᱢᱟᱱᱮ ᱞᱟᱡ ᱦᱟᱥᱩ ᱵᱚᱦᱚᱜ ᱦᱟᱥᱩ ᱚ ᱟᱪᱪᱷᱟ ᱛᱟᱦᱚᱞᱮ ᱨᱟᱱ ᱠᱚᱫᱚ ᱪᱮᱫ ᱞᱮᱠᱟ ᱫᱟᱢ ᱦᱩᱸ ᱪᱮᱫ ᱞᱮᱠᱟ ᱢᱟᱱᱮ ᱪᱮᱫᱞᱮᱠᱟ ᱟᱪᱪᱷᱟ ᱦᱮᱸ ᱞᱟᱡ ᱦᱟᱥᱩ ᱵᱚᱦᱚᱜ ᱦᱟᱥᱩ ᱵᱟᱱᱟᱨ ᱜᱮ ᱛᱚ ᱨᱟᱱ ᱠᱚᱨᱮᱱᱟᱜ ᱫᱚ ᱪᱮᱫᱞᱮᱠᱟ ᱰᱤᱥᱠᱟᱣᱩᱱᱴ ᱢᱮᱱᱟᱜᱼᱟ ᱟᱪᱪᱷᱟ ᱟᱪᱪᱷᱟ ᱛᱟᱦᱚᱞᱮ ᱫᱚ ᱚ ᱛᱟᱦᱚᱞᱮ ᱦᱤᱡᱩᱜ ᱠᱟᱱ ᱨᱚᱵᱤ ᱵᱟᱨ ᱥᱮᱡ ᱛᱟᱦᱞᱮ ᱦᱟᱸᱜ ᱤᱧ ᱪᱟᱞᱟᱜ ᱟᱹᱧ ᱦᱟᱸᱜ ᱦᱮᱸ ᱦᱳᱭ ᱚ ᱛᱟᱦᱞᱮ ᱫᱚᱠᱟᱱ ᱛᱤᱨᱮ ᱛᱤᱨᱮ ᱡᱷᱤᱡ ᱛᱟᱦᱮᱸᱱᱟ ᱚ ᱟᱪᱪᱷᱟ ᱚ ᱟᱪᱪᱷᱟ ᱴᱷᱤᱠᱜᱮᱭᱟ ᱛᱟᱦᱚᱞᱮᱧ ᱫᱚᱦᱚᱭᱮᱫᱼᱟ ᱦᱮᱸᱧ ᱪᱟᱞᱟᱜᱼᱟ ᱦᱮᱸᱜ ᱦᱮᱸ ᱴᱷᱤᱠᱜᱮᱭᱟ